ᱤᱧᱟᱹᱜ ᱯᱚᱱᱚᱛ ᱨᱮᱫᱚ ᱟᱭᱢᱟᱜᱮ ᱢᱩᱬᱩᱫ ᱫᱷᱚᱨᱚᱢᱟᱱ ᱯᱚᱨᱚᱵᱽ ᱢᱟᱱᱟᱣ ᱦᱩᱭᱩᱜᱼᱟ ᱟᱫᱚ ᱟᱵᱚ ᱥᱟᱱᱛᱟᱲ ᱦᱚᱸ ᱟᱭᱢᱟ ᱜᱮ ᱢᱮᱱᱟᱜ ᱠᱚᱣᱟ ᱛᱳ ᱥᱟᱱᱛᱟᱲᱟᱜ ᱫᱚ ᱡᱚᱛᱚᱠᱷᱚᱱ ᱢᱟᱨᱟᱝ ᱯᱚᱨᱚᱵᱽ ᱦᱩᱭᱩᱜ ᱠᱟᱱᱟ ᱦᱩᱭᱩᱜ ᱠᱟᱱᱟ ᱥᱚᱦᱚᱨᱟᱭ ᱟᱨ ᱢᱤᱫᱴᱮᱱ ᱢᱟᱨᱟᱝ ᱯᱚᱨᱚᱵᱽ ᱢᱮᱱᱟᱜᱼᱟ ᱡᱮᱞᱮᱠᱟ ᱦᱩᱭᱩᱜ ᱠᱟᱱᱟ ᱵᱟᱦᱟ ᱛᱳ ᱟᱨ ᱥᱚᱦᱚᱨᱟᱭ ᱫᱚ ᱯᱷᱟᱹᱜᱩᱱ ᱵᱚᱸᱜᱟᱨᱮ ᱦᱩᱭᱩᱜᱼᱟ ᱟᱨ ᱮᱴᱟᱜ ᱮᱴᱟᱜ ᱦᱚᱱᱚᱛ ᱨᱮ ᱮᱴᱟᱜ ᱮᱴᱟᱜ ᱮᱴᱟᱜ ᱮᱴᱟᱜ ᱚᱠᱛᱮ ᱠᱚ ᱢᱟᱱᱟᱣᱟ ᱛᱳ ᱟᱞᱮ ᱡᱟᱦᱟᱸ ᱚᱠᱛᱮ ᱞᱮ ᱢᱟᱱᱟᱣᱟ ᱚᱱᱟ ᱫᱚ ᱦᱩᱭᱩᱜ ᱠᱟᱱᱟ ᱢᱟᱜᱽ ᱨᱮ ᱟᱨ ᱢᱟᱜᱽ ᱜᱮ ᱛᱟᱵᱚᱱ ᱯᱳᱭᱞᱳ ᱢᱟᱹᱦᱱᱟᱹ ᱟᱨ ᱢᱟᱜᱽ ᱨᱮᱜᱮ ᱥᱚᱦᱚᱨᱟᱭ ᱯᱚᱨᱚᱵᱽ ᱫᱚ ᱢᱟᱱᱟᱣ ᱦᱩᱭᱩᱜᱼᱟ ᱟᱨ ᱟᱞᱮᱫᱚ ᱟᱹᱰᱤ ᱨᱟᱹᱥᱠᱟᱹ ᱟᱹᱰᱤ ᱨᱟᱹᱥᱠᱟᱹ ᱥᱟᱶ ᱛᱮᱞᱮ ᱢᱟᱱᱟᱣᱟ ᱟᱨ ᱮᱴᱟᱜ ᱮᱴᱟᱜ ᱦᱚᱱᱚᱛ ᱦᱚᱸ ᱚᱱᱠᱟᱜᱮ ᱟᱸᱡᱚᱢ ᱦᱩᱭ ᱠᱟᱱᱟ ᱟᱹᱰᱤ ᱠᱟᱡᱟᱠ ᱜᱮ ᱨᱟᱹᱥᱠᱟᱹ ᱦᱩᱭᱩᱜᱼᱟ ᱮᱱᱮᱡ ᱥᱮᱨᱮᱧ ᱦᱩᱭᱩᱜᱼᱟ ᱟᱭᱢᱟ ᱟᱨ ᱡᱚᱢ ᱧᱩ ᱦᱩᱭᱩᱜᱼᱟ ᱯᱮᱲᱟ ᱠᱚᱠᱚ ᱛᱟᱦᱮᱱᱟ ᱯᱮᱲᱟ ᱯᱨᱚᱵᱷᱩ ᱠᱚᱠᱚ ᱛᱟᱦᱮᱱᱟ ᱟᱨ ᱡᱚᱢ ᱧᱩ ᱠᱚ ᱦᱩᱭᱩᱜᱼᱟ ᱱᱟᱯᱟᱭ ᱱᱟᱯᱟᱭ ᱟᱨ ᱜᱟᱛᱮ ᱠᱚᱠᱚ ᱛᱟᱦᱮᱱᱟ ᱟᱭᱢᱟ ᱦᱚᱲ ᱥᱟᱛᱮᱜ ᱥᱤᱵᱤᱞ ᱥᱤᱵᱤᱞ ᱠᱟᱛᱷᱟ ᱨᱚᱲ ᱦᱩᱭᱩᱜᱼᱟ ᱟᱨ ᱢᱤᱫᱴᱮᱱ ᱦᱩᱭᱩᱜ ᱠᱟᱱᱟ ᱵᱟᱦᱟ ᱯᱚᱨᱚᱵᱽ ᱡᱟᱦᱟᱸ ᱫᱚ ᱵᱟᱦᱟ ᱯᱚᱨᱚᱵᱽ ᱫᱚ ᱦᱩᱭᱩᱜ ᱠᱟᱱᱟ ᱯᱷᱟᱹᱜᱩᱱ ᱯᱚᱨᱮ ᱯᱷᱟᱹᱜᱩᱱ ᱢᱟᱦᱟ ᱠᱷᱚᱡ ᱯᱷᱟᱹᱜᱩᱱ ᱢᱟᱦᱟ ᱨᱮᱜᱮ ᱢᱟᱱᱟᱣ ᱦᱩᱭᱩᱜ ᱠᱟᱱᱟ ᱵᱟᱦᱟ ᱯᱚᱨᱚᱵᱽ ᱫᱚ ᱟᱞᱮ ᱱᱚᱸᱰᱮ ᱫᱚ ᱛᱳ ᱚᱱᱟ ᱯᱚᱨᱚᱵᱽ ᱫᱚ ᱡᱟᱦᱟᱸ ᱟᱹᱰᱤ ᱟᱞᱮ ᱟᱹᱛᱩ ᱨᱮᱦᱚᱸ ᱟᱹᱰᱤ ᱨᱟᱹᱥᱠᱟᱹ ᱜᱮᱞᱮ ᱢᱟᱱᱟᱣᱟ ᱮᱴᱟᱜ ᱠᱚᱨᱮᱦᱚᱸ ᱱᱚᱝᱠᱟᱜᱮ ᱱᱤᱛ ᱠᱟᱛᱮᱫ ᱫᱚ ᱢᱳᱵᱟᱭᱤᱞ ᱠᱚᱨᱮ ᱦᱚᱸ ᱧᱮᱞᱚᱜ ᱠᱟᱱᱟ ᱮᱱᱮᱡ ᱥᱟᱶᱛᱮ ᱥᱮᱨᱮᱧ ᱥᱟᱶᱛᱮ ᱟᱨ ᱱᱟᱭᱠᱮ ᱵᱟᱵᱟ ᱦᱚᱭ ᱛᱟᱦᱮᱱᱟ ᱛᱟᱦᱮᱱ ᱜᱮ ᱞᱟᱹᱠᱛᱤᱜ ᱠᱟᱱᱟ ᱟᱨ ᱟᱠᱷᱲᱟᱭ ᱟᱹᱜᱩᱭᱟ ᱡᱟᱦᱮᱨ ᱛᱷᱟᱱ ᱠᱷᱚᱡ ᱟᱨ ᱱᱟᱭᱠᱮ ᱚᱲᱟᱜ ᱟᱨ ᱧᱤᱫᱟᱹ ᱠᱚ ᱫᱟᱬᱟᱱᱟ ᱵᱟᱦᱟ ᱮᱢᱚᱜ ᱠᱚ ᱫᱟᱬᱟᱱᱟ ᱡᱟᱸᱜᱟ ᱟᱹᱨᱩᱵ ᱠᱚ ᱫᱟᱬᱟᱱᱟ ᱟᱨ ᱡᱚᱛᱚ ᱦᱚᱲᱮ ᱥᱟᱹᱲᱤ ᱵᱟᱸᱫᱮ ᱠᱟᱛᱮᱜ ᱡᱟᱸᱜᱟ ᱠᱚᱠᱚ ᱟᱹᱨᱩᱵ ᱠᱚᱣᱟ ᱟᱨ ᱵᱟᱦᱟ ᱠᱚᱠᱚ ᱟᱛᱟᱝᱟ ᱟᱨ ᱥᱩᱫ ᱨᱮᱠᱚ ᱵᱟᱦᱟᱭᱟ ᱛᱳ ᱚᱱᱟ ᱚᱠᱛᱚ ᱦᱚᱸ ᱟᱹᱰᱤ ᱨᱟᱹᱥᱠᱟᱹᱜᱮ ᱵᱩᱡᱷᱟᱹᱜᱼᱟ ᱟᱹᱰᱤ ᱨᱟᱹᱥᱠᱟᱹ ᱜᱮ ᱵᱩᱡᱷᱟᱹᱜᱼᱟ ᱟᱨ ᱤᱧᱫᱚ ᱵᱟᱱᱟᱨ ᱯᱚᱨᱚᱵᱽ ᱜᱮ ᱟᱹᱰᱤ ᱨᱟᱹᱥᱠᱟᱹ ᱥᱟᱞᱟᱜ ᱤᱧ ᱢᱟᱱᱟᱣᱟ ᱵᱟᱦᱟ ᱯᱚᱨᱚᱵᱽ ᱦᱚᱸ ᱟᱨ ᱥᱚᱦᱚᱨᱟᱭ ᱯᱚᱨᱚᱵᱽ ᱦᱚᱸ ᱟᱹᱰᱤ ᱨᱟᱹᱥᱠᱟᱹ ᱥᱟᱞᱟᱜ ᱤᱧ ᱢᱟᱱᱟᱣᱟ ᱵᱟᱱᱟᱨ ᱜᱮ ᱟᱹᱰᱤ ᱨᱟᱹᱥᱠᱟᱹᱣᱟᱱ ᱯᱚᱨᱚᱵᱽ ᱠᱟᱱ ᱛᱤᱧᱟᱹ ᱥᱟᱱᱛᱟᱲ ᱢᱚᱫᱽᱫᱷᱮ ᱨᱮ ᱫᱚ ᱟᱹᱰᱤ ᱨᱟᱹᱥᱠᱟᱹᱣᱟᱱ ᱯᱚᱨᱚᱵᱽ ᱡᱚᱛᱚᱦᱚᱲᱜᱮ ᱱᱚᱝᱠᱟ ᱠᱚ ᱨᱟᱹᱥᱠᱟᱹᱜᱼᱟ ᱟᱨ ᱤᱧ ᱦᱚᱸ ᱟᱹᱰᱤ ᱟᱹᱰᱤ ᱠᱟᱡᱟᱠ ᱜᱤᱧ ᱨᱟᱹᱥᱠᱟᱹᱜᱼᱟ ᱱᱚᱝᱠᱟ ᱜᱮ ᱨᱟᱹᱥᱠᱟᱹ ᱦᱩᱭᱩᱜ ᱛᱟᱞᱮᱭᱟ ᱟᱨ ᱥᱟᱞ ᱥᱟᱞᱜᱮ ᱦᱩᱭᱩᱜᱼᱟ ᱜᱳᱴᱟᱜᱮ ᱟᱨ ᱟᱞᱮ ᱴᱷᱮᱡ ᱦᱚᱸ ᱱᱚᱝᱠᱟ ᱜᱮ ᱦᱩᱭᱩᱜᱼᱟ ᱟᱨ ᱯᱮᱲᱟ ᱠᱚᱠᱚ ᱛᱟᱦᱮᱱᱟ ᱜᱟᱛᱮ ᱠᱚᱠᱚ ᱛᱟᱦᱮᱱᱟ ᱡᱚᱢ ᱧᱩ ᱨᱟᱹᱥᱠᱟᱹ ᱟᱭᱢᱟ ᱟᱹᱰᱤ ᱠᱩᱥᱤ ᱟᱹᱰᱤ ᱨᱟᱹᱥᱠᱟᱹ ᱦᱩᱭᱩᱜᱼᱟ ᱟᱹᱰᱤ ᱠᱟᱡᱟᱠ ᱜᱮ ᱨᱟᱹᱥᱠᱟᱹ ᱦᱩᱭᱩᱜᱼᱟ